ᱦᱮᱞᱳ ᱦᱮᱸ ᱟᱞᱤᱧ ᱯᱚᱞᱟᱥᱰᱤᱦᱟᱹ ᱤᱥᱠᱩᱞ ᱠᱷᱚᱱᱟᱜ ᱞᱤᱧ ᱞᱟᱹᱭᱫᱟ ᱢᱟᱪᱮᱫ ᱜᱚᱝᱠᱮ ᱢᱟᱨᱟᱝ ᱢᱟᱪᱮᱫ ᱜᱚᱝᱠᱮ ᱟᱵᱤᱱᱤᱡ ᱠᱩᱲᱤ ᱜᱤᱫᱽᱨᱟᱹ ᱠᱟᱹᱡ ᱚᱥᱩᱥᱛᱷᱚᱭ ᱯᱟᱲᱟᱣ ᱠᱟᱱᱟ ᱱᱟᱝ ᱟᱫᱚ ᱡᱚᱛᱚ ᱡᱚᱞᱫᱤ ᱵᱮᱱ ᱦᱮᱡ ᱫᱟᱲᱮᱭᱟᱜᱼᱟ ᱱᱟᱯᱟᱭ ᱠᱚᱜᱼᱟ ᱱᱟᱝ ᱩᱱᱤ ᱜᱤᱫᱽᱨᱟᱹ ᱠᱟᱹᱡ ᱱᱟᱝ ᱦᱚᱥᱯᱤᱴᱟᱞ ᱨᱮ ᱴᱨᱤᱴᱢᱮᱱ ᱨᱮᱱᱟᱜ ᱵᱮᱵᱚᱥᱛᱟ ᱦᱩᱭ ᱠᱚᱜᱼᱟ ᱱᱟᱝ ᱟᱨ ᱠᱞᱟᱥ ᱫᱚ ᱟᱫᱚ ᱵᱟᱝᱞᱮ ᱠᱞᱟᱥ ᱦᱚᱪᱚᱭᱮᱭᱟ ᱱᱟᱝ ᱚᱥᱩᱥᱛᱷᱚ ᱜᱮᱭᱟᱭ ᱛᱚ ᱟᱫᱚ ᱦᱤᱡᱩᱜ ᱵᱮᱱ ᱩᱥᱟᱹᱨᱟ ᱤᱫᱤᱭᱮᱭᱟᱵᱚᱱ ᱦᱚᱥᱯᱤᱴᱟᱞ ᱟᱨ ᱛᱟᱭᱚᱢ ᱫᱟᱨᱟᱢ ᱚᱸᱰᱮ ᱠᱷᱚᱱᱟᱜ ᱜᱮ ᱱᱟᱝ ᱚᱲᱟᱜ ᱥᱮᱫ ᱵᱮᱱ ᱤᱫᱤᱭᱮᱭᱟ ᱟᱫᱚ ᱠᱚᱭᱮᱠ ᱫᱤᱱ ᱨᱮᱹᱥᱴ ᱠᱟᱛᱮ ᱮᱱᱟᱝ ᱱᱟᱝ ᱤᱥᱠᱩᱞ ᱥᱮᱫ ᱫᱚ ᱵᱷᱮᱡᱟᱭᱮᱭᱟ ᱱᱟᱝ ᱨᱩᱣᱟᱹ ᱫᱚ ᱱᱟᱝ ᱱᱚᱜᱼᱚᱭ ᱢᱤᱫᱴᱟᱝ ᱠᱞᱟᱥ ᱯᱚᱨᱮ ᱠᱷᱚᱱᱟᱜ ᱜᱮ ᱱᱟᱥᱮᱼᱱᱟᱥᱮ ᱵᱩᱡᱮᱫ ᱟᱭ ᱱᱤᱛᱳᱜ ᱫᱚ ᱡᱟᱥᱛᱤ ᱜᱮ ᱱᱟᱝ ᱵᱩᱡᱷᱟᱹᱜ ᱠᱟᱱ ᱛᱟᱭᱟ ᱱᱟᱝ ᱟᱫᱚ ᱵᱟᱝ ᱞᱮ ᱠᱞᱟᱥ ᱦᱚᱪᱚᱭᱮ ᱠᱟᱱᱟ ᱱᱟᱝ ᱚᱲᱟᱜ ᱚᱯᱤᱥ ᱨᱮᱞᱮ ᱫᱩᱲᱩᱵ ᱠᱟᱫᱮᱭᱟ ᱮᱱᱟᱝ ᱱᱟᱝ ᱡᱚᱛᱚ ᱩᱥᱟᱹᱨᱟ ᱵᱤᱱ ᱦᱮᱡ ᱫᱟᱲᱮᱭᱟᱜᱼᱟ ᱛᱚᱛᱚ ᱵᱷᱟᱜᱤᱜᱼᱟ ᱦᱮᱸ ᱢᱟ ᱛᱟᱦᱞᱮ ᱩᱥᱟᱹᱨᱟ ᱜᱮ ᱦᱤᱡᱩᱜ ᱵᱤᱱ ᱟᱪᱪᱷᱟ ᱦᱮᱸ ᱱᱚᱜᱼᱚᱭ ᱥᱩᱨ ᱨᱮᱱᱟᱜ ᱜᱮ ᱱᱚᱜᱼᱚ ᱱᱚᱸᱰᱮ ᱡᱟᱦᱟᱱᱟᱜ ᱱᱚᱜᱼᱚᱭ ᱟᱵᱚᱣᱟᱜ ᱱᱟᱝ ᱢᱳᱲ ᱴᱷᱮᱱ ᱢᱮᱱᱟᱜ ᱦᱚᱥᱯᱤᱴᱟᱞ ᱚᱱᱮ ᱥᱚᱨᱠᱟᱨᱤ ᱦᱚᱥᱯᱤᱴᱟᱞ ᱦᱚᱸ ᱟᱪᱪᱷᱟ ᱟᱪᱪᱷᱟ ᱢᱟ ᱛᱟᱦᱞᱮ ᱦᱤᱡᱩᱜ ᱵᱮᱱ ᱱᱟᱝ ᱦᱮᱸ ᱦᱮᱸ ᱟᱫᱚ ᱵᱟᱭ ᱥᱩᱥᱛᱷᱚ ᱞᱮᱱᱠᱷᱟᱱ ᱪᱮᱫᱞᱮᱠᱟ ᱵᱮᱱ ᱠᱩᱞᱮ ᱠᱟᱱᱟ ᱦᱟᱸᱜ ᱦᱩᱸ ᱦᱩᱸ ᱨᱮ ᱥᱴ ᱨᱮᱭ ᱛᱟᱦᱮᱸ ᱦᱟᱛᱟᱲᱚᱜᱼᱟ ᱟᱫᱚ ᱵᱩᱜᱤ ᱞᱮᱱᱠᱷᱟᱱᱮᱭ ᱠᱞᱟᱥᱟᱭ ᱦᱩᱸ ᱦᱮᱸ ᱦᱮᱸ ᱦᱮᱸ ᱦᱮᱸ ᱟᱫᱚ ᱯᱷᱳᱱ ᱵᱟᱝᱵᱤᱱ ᱯᱷᱳᱱ ᱨᱮᱦᱚᱸ ᱱᱟᱝ ᱠᱞᱟᱥ ᱵᱮᱱ ᱠᱩᱞ ᱞᱮ ᱨᱮᱦᱚᱸ ᱱᱟᱝ ᱜᱟᱱᱚᱜᱼᱟ ᱱᱟᱝ ᱥᱩᱥᱛᱷᱚ ᱞᱮᱱᱠᱷᱟᱱᱮ ᱱᱟᱝ ᱦᱮᱸ ᱡᱚᱦᱟᱨ ᱜᱮ ᱢᱟ ᱛᱚᱵᱮ ᱟᱪᱪᱷᱟ ᱟᱪᱪᱷᱟ